ᱟᱹᱞᱤᱧ ᱱᱚᱣᱟ ᱯᱟᱥ ᱵᱟᱨᱦᱮ ᱫᱤᱥᱚᱢ ᱪᱟᱞᱟᱜ ᱞᱟᱹᱜᱤᱫ ᱯᱟᱥᱯᱳᱨᱴ ᱞᱤᱧ ᱠᱷᱚᱡᱽ ᱠᱟᱱᱟ ᱟᱨ ᱚᱱᱟ ᱥᱟᱶᱛᱮ ᱢᱤᱫ ᱜᱟᱛᱮ ᱞᱤᱧ ᱯᱷᱳᱱ ᱛᱮᱞᱤ ᱡᱳᱜᱟᱡᱳᱜᱮ ᱠᱟᱱᱟ ᱡᱮ ᱯᱟᱥᱯᱳᱨᱴ ᱫᱚ ᱪᱮᱫ ᱪᱮᱫ ᱞᱮᱠᱟ ᱨᱮ ᱵᱮᱱᱟᱜ ᱠᱟᱱᱟ ᱟᱨ ᱪᱮᱫ ᱪᱮᱫ ᱰᱳᱠᱚᱢᱮᱱᱴᱥ ᱫᱚᱨᱠᱟᱨ ᱟᱨ ᱛᱤᱱᱟᱹᱜ ᱴᱟᱠᱟ ᱯᱩᱭᱥᱟᱹ ᱠᱚ ᱞᱟᱜᱟᱜ ᱠᱟᱱᱟ ᱚᱱᱟ ᱤᱭᱟᱹᱛᱮ ᱞᱟᱹᱭ ᱧᱚᱜ ᱟᱹᱧ ᱵᱤᱱ ᱟᱨ ᱪᱮᱠᱟᱛᱮ ᱵᱟᱨᱦᱮ ᱫᱤᱥᱚᱢ ᱪᱟᱞᱟᱜ ᱞᱟᱹᱜᱤᱫ ᱯᱟᱥᱯᱳᱨᱴ ᱞᱚᱜᱚᱱ ᱫᱷᱟᱨᱟ ᱵᱮᱱᱟᱜᱼᱟ ᱤᱧ ᱚᱱᱟ ᱞᱟᱹᱜᱤᱫ ᱤᱧ ᱚᱱᱟ ᱞᱟᱹᱜᱤᱫ ᱟᱢ ᱡᱳᱜᱟᱡᱳᱜᱽ ᱤᱧ ᱫᱚᱦᱚᱭᱮᱜᱼᱟ

ᱤᱧ ᱱᱤᱡᱮᱛᱮᱢᱟ ᱯᱟᱥᱯᱳᱨᱴ ᱢᱟᱦᱟᱜ ᱱᱟᱦᱟᱜ ᱵᱟᱹᱧ ᱠᱚᱨᱟᱣ ᱫᱟᱲᱮᱭᱟᱜ ᱠᱟᱱᱟ ᱟᱨ ᱚᱠᱟ ᱡᱟᱭᱜᱟ ᱥᱮᱱ ᱠᱟᱛᱮᱫ ᱱᱚᱣᱟ ᱯᱟᱥᱯᱳᱨᱴ ᱵᱮᱱᱟᱣᱜᱼᱟ ᱢᱮᱱᱛᱮ ᱚᱱᱟ ᱠᱚ ᱱᱟᱦᱟᱜ ᱟᱹᱣᱨᱤ ᱪᱮᱫ ᱜᱚᱫᱟ ᱟᱫᱚ ᱚᱱᱟᱛᱮ ᱟᱹᱵᱤᱱ ᱤᱧ ᱡᱳᱜᱟᱡᱳᱜᱽ ᱮᱫ ᱢᱮᱭᱟ ᱡᱮ ᱪᱮᱠᱟᱛᱮ ᱯᱟᱥᱯᱳᱨᱴ ᱠᱚᱨᱟᱜ ᱢᱮᱱᱛᱮᱫ ᱟᱨ ᱪᱮᱠᱟ ᱵᱟᱨᱦᱮ ᱫᱤᱥᱚᱢ ᱤᱧ ᱫᱟᱬᱟᱱᱤᱧ ᱥᱮᱱᱚᱜᱼᱟ ᱚᱱᱟ ᱤᱭᱟᱹᱛᱮ ᱞᱟᱹᱭ ᱧᱚᱜ ᱟᱹᱧ ᱵᱮᱱ

ᱯᱟᱥᱯᱳᱨᱴ ᱨᱮ ᱚᱠᱟ ᱚᱠᱟ ᱞᱟᱜᱟᱜᱼᱟ ᱟᱨ ᱛᱤᱱᱟᱹᱜ ᱪᱮᱫ ᱠᱚ ᱞᱟᱜᱟᱜᱼᱟ ᱚᱱᱟ ᱦᱚᱸ ᱵᱟᱝ ᱞᱤᱧ ᱵᱟᱲᱟᱭ ᱟᱠᱟᱜᱼᱟ ᱚᱱᱟ ᱦᱚᱸ ᱞᱟᱹᱭ ᱧᱚᱜ ᱟᱹᱧ ᱵᱤᱱ